ᱱᱟᱦᱟᱜ ᱨᱮ ᱜᱮᱢ ᱵᱟᱵᱚᱛ ᱛᱮ ᱜᱟᱞᱢᱟᱨᱟᱣ ᱞᱮᱠᱷᱟᱱ ᱱᱟᱦᱟᱜ ᱨᱮᱱ ᱯᱚᱯᱚᱝᱲᱟ ᱠᱚ ᱱᱚᱣᱟ ᱜᱮᱢ ᱫᱚ ᱟᱹᱰᱤ ᱵᱟᱹᱲᱤᱡ ᱞᱮᱠᱟ ᱠᱚ ᱵᱮᱣᱦᱟᱨ ᱮᱫᱟ ᱚᱱᱟᱛᱮ ᱟᱠᱚᱣᱟᱜ ᱦᱚᱲᱢᱚ ᱡᱤᱣᱤ ᱠᱚ ᱠᱷᱚᱱ ᱯᱟᱲᱦᱟᱜ ᱚᱱᱟ ᱠᱚ ᱥᱟᱱᱟᱢᱟᱜ ᱜᱮᱠᱚ ᱰᱷᱤᱞᱟᱹᱣ ᱤᱫᱤ ᱫᱟ ᱚᱱᱟᱛᱮ ᱱᱤᱛᱚᱜ ᱫᱚ ᱢᱮᱱᱚᱜᱚᱜᱼᱟ ᱜᱮᱢ ᱠᱷᱟᱹᱛᱤᱨ ᱛᱮ ᱢᱟᱹᱱᱢᱤ ᱡᱤᱣᱤ ᱟᱠᱚ ᱟᱠᱚᱣᱟᱜ ᱡᱤᱭᱚᱱ ᱠᱚ ᱱᱟᱥᱟᱣ ᱮᱫᱟ ᱠᱷᱟᱹᱞᱤ ᱜᱮᱢ ᱠᱷᱟᱹᱛᱤᱨ ᱛᱮ ᱜᱮᱢ ᱠᱷᱟᱹᱛᱤᱨ ᱛᱮ ᱟᱠᱚᱣᱟᱜ ᱥᱟᱱᱟᱢᱟᱜ ᱩᱭᱦᱟᱹᱨ ᱵᱷᱟᱵᱽᱱᱟ ᱠᱚ ᱢᱟᱞᱚᱴ ᱤᱫᱤᱭᱮᱫᱟ ᱚᱠᱚᱭᱟᱜ ᱦᱚᱸ ᱢᱟᱱᱟ ᱵᱟᱛᱷᱟ ᱵᱟᱝ ᱠᱚ ᱵᱟᱛᱟᱣ ᱮᱫᱟ ᱚᱲᱟᱜ ᱨᱮᱱ ᱟᱭᱳ ᱵᱟᱵᱟᱣᱟᱜ ᱢᱟ ᱮᱠᱟᱞ ᱜᱮ ᱵᱟᱝ ᱢᱟᱦᱟᱸ ᱜᱮᱠᱚ ᱞᱟᱹᱭᱟ ᱠᱷᱟᱹᱞᱤ ᱠᱚ ᱮᱫᱽᱨᱮᱜᱼᱟ ᱱᱚᱣᱟ ᱜᱮᱢ ᱵᱟᱝ ᱠᱚ ᱠᱷᱮᱞ ᱚᱪᱚᱣᱟᱭ ᱠᱟᱱ ᱛᱮ ᱚᱱᱟ ᱛᱮ ᱟᱭᱳ ᱵᱟᱵᱟ ᱡᱟᱣ ᱜᱮ ᱡᱟᱦᱟᱸ ᱞᱮᱠᱟ ᱜᱮ ᱡᱟᱦᱟᱸ ᱛᱤᱱᱟᱹᱜ ᱵᱟᱹᱲᱤᱡ ᱠᱚ ᱨᱚᱲ ᱟᱠᱚ ᱠᱟᱱᱟ ᱦᱤᱲᱥᱟᱹ ᱦᱟᱲᱥᱮ ᱮᱫ ᱠᱚᱣᱟ ᱠᱚ ᱚᱱᱟ ᱜᱮᱢ ᱠᱷᱟᱹᱛᱤᱨ ᱛᱮ ᱱᱚᱣᱟ ᱜᱮᱢ ᱠᱷᱟᱹᱛᱤᱨ ᱛᱮ ᱱᱟᱦᱟᱜ ᱡᱩᱣᱟᱹᱱ ᱠᱚᱣᱟᱜ ᱮᱞᱟᱝ ᱚᱞᱚᱜ ᱯᱟᱲᱦᱟᱣ ᱨᱮ ᱟᱹᱰᱤ ᱜᱟᱱ ᱯᱟᱲᱟᱣ ᱠᱟᱱᱟ ᱚᱱᱟ ᱠᱷᱟᱹᱛᱤᱨ ᱛᱮ ᱡᱩᱣᱟᱹᱱ ᱠᱚ ᱱᱮᱛᱟᱨ ᱚᱞᱚᱜ ᱯᱟᱲᱦᱟᱣ ᱵᱟᱫᱽ ᱠᱟᱛᱮᱫ ᱠᱷᱟᱹᱞᱤ ᱜᱮᱢ ᱥᱮᱫ ᱜᱮᱠᱚ ᱞᱟᱣᱮᱨᱚᱜ ᱠᱟᱱᱟ ᱟᱨ ᱧᱩᱛᱟᱹᱛ ᱰᱟᱦᱟᱨ ᱥᱮᱫ ᱠᱚ ᱥᱚᱞᱚᱝ ᱤᱫᱤᱜ ᱠᱟᱱᱟ